ᱦᱩᱸ ᱦᱮᱞᱳ ᱦᱩᱸ ᱜᱚᱝᱠᱮ ᱡᱚᱦᱟᱨ ᱜᱮ ᱟᱪᱪᱷᱟ ᱦᱳᱭ ᱜᱚᱝᱠᱮ ᱱᱚᱣᱟᱞᱤᱧ ᱯᱷᱳᱱ ᱠᱮᱫᱟ ᱛᱚ ᱟᱹᱞᱤᱧ ᱥᱳᱥᱟᱞ ᱚᱣᱟᱨᱠᱟᱨ ᱚᱣᱟᱨᱠᱟᱨ ᱠᱟᱱᱟᱞᱤᱧ ᱥᱮ ᱥᱟᱶᱛᱟ ᱥᱩᱥᱟᱹᱨᱤᱟᱹ ᱞᱮᱠᱟᱛᱮᱞᱤᱧ ᱟᱵᱮᱱ ᱴᱷᱮᱱ ᱩᱯᱨᱩᱢ ᱞᱤᱧ ᱮᱢ ᱠᱮᱫᱟ ᱚ ᱦᱮᱸ ᱟᱫᱚ ᱱᱟᱯᱟᱭ ᱠᱟᱛᱷᱟ ᱟᱫᱚ ᱟᱹᱞᱤᱧ ᱟᱵᱮᱱ ᱴᱷᱮᱱ ᱚᱱᱟ ᱦᱚᱛᱮᱡ ᱛᱮᱞᱤᱧ ᱯᱷᱳᱱ ᱠᱮᱫᱟ ᱡᱮ ᱱᱚᱣᱟ ᱟᱵᱚᱣᱟᱜ ᱡᱟᱦᱟᱸ ᱫᱚ ᱯᱚᱪᱷᱤᱢ ᱵᱟᱝᱟᱞ ᱯᱚᱱᱚᱛ ᱟᱨ ᱡᱷᱟᱲᱠᱷᱚᱱ ᱯᱚᱱᱚᱛ ᱱᱚᱣᱟ ᱯᱚᱱᱚᱛ ᱨᱮᱭᱟᱜ ᱞᱟᱠᱪᱟᱨ ᱠᱚᱨᱮᱱᱟᱜ ᱯᱷᱟᱨᱟᱠ ᱚᱠᱟᱞᱮᱠᱟᱱᱟ ᱚᱱᱟ ᱠᱚ ᱠᱟᱹᱴᱤᱡ ᱠᱩᱞᱤ ᱠᱩᱯᱩᱞᱤ ᱞᱟᱹᱭᱛᱮᱞᱤᱧ ᱟᱵᱮᱱ ᱴᱷᱮᱱᱞᱤᱧ

ᱦᱮᱸ ᱟᱪᱪᱷᱟ ᱦᱩᱸ ᱦᱩᱸ ᱦᱮᱸ ᱦᱮᱸ ᱦᱩᱸ ᱦᱮᱸ ᱦᱩᱸ ᱦᱮᱸ ᱦᱮᱸ ᱦᱮᱸ ᱦᱮᱸ ᱟᱪᱪᱷᱟ ᱦᱮᱸ ᱦᱩᱸ ᱦᱩᱸ ᱦᱮᱸ ᱦᱮᱸ ᱜᱚᱝᱠᱮ ᱦᱩᱸ ᱦᱮᱸ ᱦᱩᱸ ᱟᱪᱪᱷᱟ ᱪᱷᱟ ᱪᱷᱟ ᱪᱷᱟ ᱱᱟᱯᱟᱭ ᱠᱟᱛᱷᱟ ᱟᱫᱚ ᱟᱹᱞᱤᱧ ᱯᱟᱦᱴᱟ ᱠᱷᱚᱱ ᱢᱮᱢᱮᱱ ᱥᱟᱱᱟᱭᱮᱫ ᱞᱤᱧᱟᱹ ᱡᱟᱦᱟᱸ ᱯᱷᱟᱨᱟᱠ ᱚᱱᱟ ᱵᱮᱱ ᱞᱟᱹᱭ ᱠᱮᱫᱟ ᱡᱮ ᱩᱱᱠᱩ ᱫᱚ ᱡᱟᱦᱟᱸ ᱛᱤᱱᱟᱹᱜ ᱯᱩᱥ ᱵᱚᱸᱜᱟ ᱠᱚ ᱥᱚᱨᱦᱟᱭᱚᱜᱼᱟᱵᱚ ᱫᱚ ᱠᱟᱨᱛᱤᱠ ᱵᱚᱸᱜᱟ ᱥᱮ ᱥᱚᱨᱦᱟᱭ ᱵᱚᱸᱜᱟ ᱠᱚ ᱢᱮᱛᱟᱜ ᱠᱟᱱᱟ ᱟᱫᱚ ᱚᱱᱟ ᱠᱚ ᱥᱟᱶᱛᱮ ᱟᱨ ᱦᱳᱞᱤ ᱠᱚ ᱡᱟᱦᱟᱸ ᱵᱮᱱ ᱞᱟᱹᱭ ᱠᱮᱫᱟ ᱵᱟᱦᱟ ᱵᱚᱸᱜᱟ ᱵᱩᱨᱩ ᱦᱳᱞᱤ ᱥᱮ ᱵᱟᱦᱟ ᱫᱟᱜ ᱱᱩᱠᱩ ᱢᱟ ᱫᱚᱢᱮ ᱞᱚᱥᱚᱫᱛᱮ ᱨᱚᱝᱛᱮ ᱮᱢᱟᱱ ᱮᱢᱟᱱ ᱨᱚᱝ ᱪᱷᱚᱝ ᱛᱮᱠᱚ ᱵᱟᱦᱟ ᱫᱟᱜᱚᱜᱼᱟ ᱟᱫᱚ ᱱᱚᱜᱼᱚ ᱱᱚᱣᱟ ᱠᱚᱫᱚ ᱮᱠᱷᱚᱱ ᱢᱤᱫᱴᱟᱱ ᱡᱩᱜᱽ ᱨᱮᱭᱟᱜ ᱡᱟᱦᱟᱸ ᱠᱟᱨᱵᱟᱨ ᱠᱨᱤᱛᱤᱠᱚᱞᱟᱯ ᱥᱮ ᱱᱚᱝᱠᱟᱱᱟᱜ ᱞᱟᱭᱼᱞᱟᱠᱪᱟᱨ ᱫᱚ ᱵᱟᱝ ᱦᱮᱡ ᱟᱠᱟᱱᱟ ᱟᱹᱰᱤ ᱫᱤᱱ ᱡᱩᱜᱽ ᱫᱷᱚᱨᱮ ᱜᱮ ᱪᱟᱞᱟᱜ ᱠᱟᱱᱟ ᱢᱮᱱᱠᱷᱟᱱ ᱛᱤᱦᱤᱧ ᱡᱟᱦᱟᱸ ᱠᱚᱵᱚᱱ ᱧᱮᱞᱧᱟᱢᱫᱟ ᱯᱷᱟᱨᱟᱠ ᱡᱟᱦᱟᱸ ᱟᱵᱤᱱ ᱵᱤᱱ ᱞᱟᱹᱭ ᱠᱮᱫᱟ ᱚᱱᱟ ᱫᱚ ᱵᱟᱥᱛᱚᱵᱽ ᱠᱟᱛᱷᱟ ᱚᱱᱟᱛᱮ ᱟᱹᱞᱤᱧ ᱯᱷᱳᱱ ᱠᱟᱛᱮᱫ ᱟᱵᱮᱱ ᱴᱷᱮᱱ ᱱᱟᱯᱟᱭ ᱚᱠᱚᱡ ᱛᱮᱞᱤᱧ ᱟᱹᱞᱤᱧ ᱞᱤᱧ ᱵᱩᱡᱷᱟᱹᱣ ᱡᱚᱝᱠᱟᱱᱟ ᱵᱟᱰᱟᱭ ᱡᱚᱝ ᱥᱟᱱᱟᱭᱮᱫ ᱞᱤᱧᱟᱹ ᱡᱮ ᱱᱚᱣᱟᱠᱚ ᱱᱚᱜᱼᱚᱭ ᱡᱮ ᱟᱵᱚ ᱢᱤᱫᱴᱟᱝ ᱢᱤᱫᱴᱟᱝ ᱦᱚᱨᱛᱮ ᱥᱮ ᱢᱤᱫᱴᱟᱝ ᱨᱚᱲ ᱛᱮ ᱢᱤᱫᱴᱟᱝ ᱚᱞᱛᱮ ᱵᱟᱵᱚᱱ ᱛᱚᱞᱟᱠᱟᱱᱟ ᱚᱱᱟ ᱛᱚᱞ ᱞᱮᱱᱠᱷᱟᱱ ᱫᱚ ᱟᱵᱚ ᱱᱚᱣᱟ ᱨᱮᱱᱟᱜ ᱵᱩᱜᱤ ᱵᱟᱹᱲᱤᱡ ᱱᱚᱣᱟ ᱞᱟᱠᱪᱟᱨ ᱠᱚ ᱢᱮᱱᱛᱮᱠᱚ ᱢᱮᱛᱟᱜ ᱠᱟᱱᱟ ᱡᱮ ᱞᱟᱠᱪᱟᱨ ᱫᱚ ᱪᱮᱫ ᱠᱟᱱᱟ ᱟᱵᱚᱣᱟᱜ ᱮᱱᱮᱡ ᱥᱮᱨᱮᱧ ᱪᱮᱫ ᱠᱟᱱᱟ ᱟᱵᱚᱣᱟᱜ ᱵᱚᱸᱜᱟᱼᱵᱩᱨᱩ ᱪᱤᱫ ᱠᱟᱱᱟ ᱱᱚᱣᱟ ᱠᱚ ᱡᱟᱦᱟᱸ ᱟᱵᱚ ᱚᱱᱟᱠᱚ ᱛᱟᱞᱟᱛᱮ ᱵᱚ ᱵᱟᱰᱟᱭ ᱧᱟᱢᱟ ᱱᱚᱜᱼᱚᱭ ᱡᱮ ᱟᱵᱚᱣᱟᱜ ᱡᱟᱦᱟᱸ ᱦᱟᱥᱟ ᱵᱷᱟᱥᱟ ᱡᱚᱞ ᱡᱚᱝᱜᱚᱞ ᱡᱚᱢᱤᱱ ᱯᱨᱟᱫᱷᱟᱱ ᱡᱤᱵᱤᱠᱟ ᱪᱟᱥᱵᱟᱥ ᱢᱟᱱᱼᱥᱚᱢᱢᱟᱱ ᱤᱡᱽᱡᱚᱛ ᱟᱵᱟᱫᱤ ᱦᱮᱸ ᱱᱩᱠᱨᱤ ᱪᱟᱠᱨᱤᱼᱵᱟᱹᱠᱨᱤ ᱡᱚᱛᱚ ᱵᱚᱱ ᱵᱟᱲᱟᱭ ᱧᱟᱢ ᱫᱟᱲᱮᱭᱟᱜᱼᱟ ᱟᱫᱚ ᱱᱚᱜᱼᱚ ᱱᱚᱝᱠᱟᱱ ᱠᱟᱹᱢᱤ ᱨᱮ ᱟᱵᱚ ᱵᱚᱱ ᱛᱟᱭᱚᱢᱟᱠᱟᱱ ᱛᱮ ᱛᱤᱦᱤᱧ ᱫᱚ ᱚᱱᱟ ᱠᱚ ᱫᱤᱠ ᱥᱮᱡᱛᱮ ᱵᱟᱵᱚᱱ ᱢᱮᱸᱫ ᱞᱩᱛᱩᱨ ᱫᱟᱲᱮᱭᱟᱜ ᱠᱟᱱᱟ ᱡᱟᱦᱟᱸᱭ ᱠᱚᱵᱚᱱ ᱵᱩᱡᱷᱟᱹᱣ ᱧᱟᱢᱫᱟ ᱟᱵᱚᱣᱟᱜ ᱟᱥᱚᱞ ᱡᱟᱦᱟᱸᱛᱮ ᱠᱟᱹᱢᱤᱦᱚᱨᱟ ᱡᱟᱦᱟᱸ ᱫᱚ ᱡᱩᱜᱽᱼᱡᱩᱜᱽ ᱨᱮᱭᱟᱜ ᱢᱮᱫᱴᱮᱱ ᱠᱟᱹᱢᱤᱦᱚᱨᱟ ᱚᱱᱟ ᱡᱩᱫᱤ ᱡᱟᱦᱟᱸᱭ ᱠᱚᱵᱚᱱ ᱵᱩᱡᱷᱟᱹᱣ ᱧᱟᱢᱟ ᱛᱟᱦᱞᱮ ᱵᱚᱱ ᱵᱩᱡᱟ ᱟᱠᱟᱴᱟᱜ ᱵᱩᱜᱤ ᱚᱠᱟᱴᱟᱜ ᱵᱟᱹᱲᱤᱡ ᱚᱠᱟᱴᱟᱜ ᱫᱚᱵᱚᱱ ᱤᱠᱟᱹ ᱠᱟᱜᱼᱟ ᱚᱠᱟᱴᱟᱜ ᱫᱚᱵᱚᱱ ᱥᱚᱦᱞᱮᱭᱟ ᱱᱚᱜᱼᱚ ᱱᱚᱝᱠᱟ ᱵᱚᱱ ᱵᱩᱡᱷᱟᱹᱣ ᱧᱟᱢᱟ ᱟᱫᱚ ᱚᱱᱟ ᱞᱮᱠᱟᱛᱮ ᱱᱚᱜᱼᱚᱭ ᱡᱮ ᱦᱩᱸ

ᱦᱮᱸ ᱟᱪᱪᱷᱟ ᱱᱟᱯᱟᱭ ᱠᱚᱜ ᱜᱮᱭᱟ ᱟᱹᱰᱤ ᱡᱳᱨ ᱵᱷᱟᱹᱞᱤ ᱠᱚᱜ ᱜᱮᱭᱟ ᱵᱷᱟᱹᱞᱤ ᱱᱟᱯᱟᱭ ᱜᱮ ᱟᱫᱚ ᱚᱱᱟ ᱦᱚᱛᱮᱡᱛᱮ ᱟᱵᱮᱱ ᱴᱷᱮᱱᱤᱧ ᱯᱷᱳᱱ ᱠᱮᱫᱟ ᱡᱮ ᱱᱤᱛᱳᱜ ᱜᱨᱟᱥ ᱨᱩᱴ ᱠᱷᱚᱱ ᱢᱮᱱ ᱟᱹᱪᱩ ᱪᱟᱞᱟᱣ ᱨᱮᱱ ᱥᱟᱶᱛᱟ ᱞᱟᱹᱣᱲᱤᱭᱟᱹ ᱛᱚ ᱟᱯᱮ ᱟᱹᱛᱩ ᱢᱟᱹᱡᱷᱤ ᱦᱚᱲ ᱠᱚᱜᱮ ᱫᱤᱥᱚᱢ ᱨᱮ ᱟᱫᱚ ᱟᱯᱮ ᱡᱩᱫᱤ ᱚᱱᱟ ᱠᱚ ᱚᱱᱟ ᱠᱚ ᱵᱩᱜᱤ ᱵᱟᱹᱲᱤᱡ ᱠᱟᱛᱷᱟ ᱠᱚᱯᱮ ᱞᱟᱹᱭ ᱥᱚᱫᱚᱨ ᱛᱟᱵᱚᱱᱟ ᱟᱵᱚ ᱟᱹᱛᱩ ᱥᱟᱶᱛᱟ ᱨᱮ ᱟᱯᱮᱭᱟᱜ ᱠᱟᱹᱢᱤ ᱛᱚ ᱱᱚᱣᱟ ᱠᱟᱱ ᱜᱮᱭᱟ ᱡᱮᱢᱚᱱ ᱥᱟᱶᱛᱟᱨᱮ ᱟᱵᱚᱣᱟᱜ ᱡᱟᱦᱮᱨ ᱜᱚᱨᱟᱢ ᱵᱚᱸᱜᱟ ᱵᱩᱨᱩ ᱠᱚ ᱡᱚᱛᱚ ᱯᱮ ᱟᱸᱡᱚᱢ ᱥᱟᱸᱜᱮᱭᱮᱫ ᱛᱟᱵᱚᱱᱟ ᱧᱮᱞ ᱥᱟᱸᱜᱮᱭᱮᱫ ᱛᱟᱵᱚᱱᱟ ᱚᱱᱠᱟᱜᱮ ᱞᱟᱹᱭ ᱯᱟᱥᱱᱟᱣᱮᱫ ᱛᱟᱵᱚᱱᱟ ᱵᱩᱜᱤ ᱵᱟᱹᱲᱤᱡ ᱠᱟᱛᱷᱟ ᱠᱚ ᱛᱚ ᱚᱱᱠᱟᱜᱮ ᱟᱹᱛᱩ ᱥᱚᱢᱟᱡᱽ ᱨᱮ ᱟᱯᱮ ᱦᱚᱸᱯᱮ ᱞᱟᱹᱭ ᱥᱟᱢᱴᱟᱣ ᱛᱟᱵᱚᱱᱟ ᱞᱟᱹᱭ ᱯᱟᱥᱱᱟᱣ ᱛᱟᱵᱚᱱᱟ ᱚᱱᱟ ᱥᱟᱶᱛᱮ ᱟᱞᱮ ᱦᱚᱸ ᱥᱟᱶᱛᱮ ᱟᱯᱮ ᱜᱚᱲᱚ ᱜᱚᱯᱚᱲᱚ ᱞᱮ ᱮᱢᱟᱯᱮ ᱛᱟᱵᱚᱱᱟ ᱚᱱᱟ ᱥᱟᱶᱛᱮ ᱱᱚᱝᱠᱟ ᱱᱚᱝᱠᱟ ᱛᱮᱜᱮ ᱟᱵᱚ ᱡᱟᱦᱟᱸ ᱦᱤᱨᱤᱡ ᱯᱟᱹᱥᱤᱨᱟᱠᱟᱱ ᱯᱷᱟᱨᱟᱠᱟᱠᱟᱱ ᱚᱱᱟ ᱡᱤᱱᱤᱥ ᱫᱤᱱ ᱫᱤᱱᱛᱮ ᱥᱚᱦᱞᱮᱜ ᱛᱟᱵᱚᱱᱟ ᱢᱤᱢᱤᱫ ᱦᱚ ᱛᱮᱵᱚᱱ ᱛᱟᱲᱟᱢ ᱨᱮᱭᱟᱜ ᱨᱤᱠᱟᱹᱭ ᱵᱚᱱ ᱠᱷᱚᱡᱚᱜᱼᱟ ᱵᱟ ᱢᱤᱫᱴᱟᱝ

ᱵᱟᱝ ᱟᱫᱚ ᱟᱞᱮ ᱥᱟᱶᱛᱟ ᱥᱩᱥᱟᱹᱨᱤᱭᱟᱹ ᱠᱚᱜᱮ ᱟᱞᱮ ᱡᱟᱦᱟᱸ ᱟᱯᱮ ᱫᱮᱼᱫᱮᱞᱟᱣᱟᱞᱮ ᱫᱮᱼᱫᱮᱞᱟᱭᱟᱯᱮᱭᱟᱞᱮ ᱢᱤᱫᱴᱟᱝ ᱱᱚᱝᱠᱟᱱᱟᱜ ᱫᱚᱯᱚᱛᱷᱟ ᱵᱟ ᱡᱟᱦᱟᱸ ᱠᱚ ᱫᱮᱼᱫᱮᱞᱟ ᱨᱮ ᱟᱵᱚ ᱢᱤᱫᱴᱟᱝ ᱫᱚᱯᱚᱛᱷᱟ ᱵᱚ ᱥᱮᱴᱮᱨᱚᱜᱼᱟ ᱥᱟᱱᱟᱢ ᱠᱚᱜᱮ ᱱᱮᱣᱛᱟ ᱱᱮᱣᱛᱟᱜᱼᱟ ᱟᱨ ᱚᱱᱟ ᱥᱟᱶᱛᱮ ᱥᱟᱱᱟᱢ ᱠᱚ ᱚᱸᱰᱮᱱᱟᱜ ᱡᱟᱦᱟᱸ ᱟᱵᱚᱣᱟᱜ ᱞᱚᱠᱮᱞ ᱨᱮᱭᱟᱜ ᱥᱮ ᱮᱞᱟᱠᱟ ᱨᱮᱭᱟᱜ ᱞᱟᱭᱞᱟᱠᱪᱟᱨ ᱠᱚ ᱦᱚᱸ ᱵᱩᱜᱤ ᱵᱟᱹᱲᱤᱡ ᱚᱠᱟᱞᱮᱠᱟ ᱯᱮ ᱧᱮᱞ ᱛᱟᱵᱚᱱᱟ ᱟᱨ ᱚᱠᱟᱞᱮᱠᱟ ᱯᱮ ᱯᱟᱥᱱᱟᱣ ᱛᱟᱵᱚᱱᱟ ᱚᱱᱠᱟ ᱚᱱᱠᱟ ᱛᱮ ᱠᱚᱴᱟ ᱡᱟᱣᱨᱟ ᱠᱟᱛᱮᱫ ᱢᱤᱫ ᱠᱟᱛᱮᱫ ᱵᱚᱱ ᱧᱮᱞᱟ ᱟᱨ ᱚᱱᱟ ᱠᱚ ᱠᱟᱹᱴᱤᱡᱼᱠᱟᱹᱴᱤᱡ ᱥᱟᱞᱟ ᱜᱚᱴᱟ ᱞᱮᱠᱷᱟᱱ ᱵᱚᱱ ᱵᱩᱡᱷᱟᱹᱣᱟ ᱟᱵᱚ ᱦᱚᱸ ᱮᱠᱷᱚᱱ ᱠᱟᱹᱢᱤ ᱦᱚᱲ ᱢᱤᱫ ᱜᱮ ᱮᱱᱠᱷᱟᱱ ᱚᱱᱟ ᱠᱟᱹᱢᱤ ᱢᱤᱫ ᱵᱟᱨ ᱠᱟᱹᱢᱤ ᱨᱮᱭᱟᱜ ᱵᱩᱜᱤ ᱟᱨ ᱵᱟᱹᱲᱤᱡ ᱡᱷᱚᱛᱚ ᱜᱮᱛᱚ ᱧᱟᱢ ᱵᱚᱱ ᱫᱟᱲᱭᱟᱜ ᱠᱟᱱᱟ ᱟᱫᱚ ᱥᱟᱱᱟᱢ ᱦᱚᱲᱛᱮ ᱚᱱᱟ ᱫᱚ ᱟᱞᱟᱯ ᱟᱞᱳᱪᱚᱱᱟ ᱠᱟᱛᱮᱫ ᱥᱟᱢᱟᱝ ᱨᱮ ᱫᱚᱦᱚ ᱠᱟᱛᱮᱫ ᱡᱩᱫᱤ ᱵᱚᱱ ᱥᱟᱞᱟ ᱜᱚᱴᱟᱭᱟ ᱛᱟᱦᱞᱮ ᱡᱚᱛᱚ ᱦᱚᱲ ᱠᱚᱱᱳ ᱤᱚᱥᱩᱵᱤᱫᱟ ᱵᱟ ᱥᱚᱱᱫᱮᱦᱚ ᱠᱤᱝᱵᱟ ᱱᱚᱝᱠᱟᱱᱟᱜ ᱟᱵᱚ ᱪᱮᱛᱟᱱ ᱮᱴᱠᱮᱴᱚᱬᱮ ᱵᱟᱝ ᱦᱤᱡᱩᱜᱼᱟ ᱦᱮᱸ ᱟᱫᱚ ᱱᱚᱜᱼᱚ ᱱᱚᱣᱟ ᱜᱮ ᱟᱵᱚᱣᱟᱜ ᱠᱟᱛᱷᱟ ᱫᱚ ᱠᱟᱱᱟ ᱡᱮ ᱪᱮᱠᱟ ᱠᱟᱛᱮᱫ ᱟᱵᱚ ᱱᱚᱣᱟ ᱢᱤᱫᱴᱟᱝ ᱥᱚᱝᱜᱚᱴᱷᱚᱱ ᱥᱮ ᱢᱤᱫᱴᱟᱝ ᱡᱩᱢᱤᱫ ᱵᱟ ᱢᱤᱫᱴᱟᱝ ᱫᱚᱯᱚᱛᱷᱟ ᱨᱮᱠᱚ ᱥᱮᱴᱮᱨᱚᱜᱼᱟ ᱟᱫᱚ ᱚᱱᱟ ᱜᱮ ᱟᱞᱮ ᱥᱟᱶᱛᱟ ᱥᱩᱥᱟᱹᱨᱤᱭᱟᱹ ᱠᱚᱫᱚᱞᱮ ᱪᱮᱥᱴᱟᱭᱫᱟ ᱵᱟᱝᱢᱟ ᱟᱯᱮ ᱫᱤᱥᱚᱢ ᱫᱤᱥᱚᱢ ᱡᱟᱦᱟᱸᱛᱤᱱᱟᱹᱜ ᱟᱹᱛᱩ ᱢᱟᱹᱡᱷᱤ ᱠᱚ ᱵᱟ ᱥᱟᱶᱛᱟ ᱞᱟᱹᱣᱲᱤᱭᱟᱹ ᱠᱚ ᱢᱮᱱᱟᱜ ᱯᱮᱭᱟ ᱩᱱᱠᱩ ᱥᱟᱱᱟᱢ ᱠᱚ ᱱᱮᱣᱛᱟ ᱠᱟᱛᱮᱫ ᱢᱤᱫᱴᱟᱱ ᱫᱚᱯᱚᱛᱷᱟ ᱨᱮᱵᱚᱱ ᱢᱤᱫᱚᱜᱼᱟ ᱫᱩᱲᱩᱯ ᱧᱟᱯᱟᱢᱟ ᱟᱨ ᱱᱚᱣᱟ ᱠᱚᱵᱚᱱ ᱥᱟᱞᱟ ᱜᱚᱴᱟᱭᱟ ᱵᱩᱜᱤ ᱵᱟᱹᱲᱤᱡ ᱡᱟᱦᱟᱸ ᱠᱚ ᱢᱮᱱᱫᱟ ᱵᱟᱦᱟ ᱨᱮ ᱨᱚᱝ ᱪᱚᱝᱚᱜ ᱠᱟᱱᱟ ᱠᱚ ᱵᱟᱦᱟ ᱠᱚᱨᱮᱱᱟᱜ ᱡᱟᱦᱟᱸ ᱠᱚ ᱟᱵᱚᱣᱟᱜ ᱡᱚᱥ ᱛᱮᱫ ᱚᱱᱟ ᱠᱚᱵᱚᱱ ᱞᱟᱹᱭ ᱥᱚᱫᱚᱨᱟ ᱡᱮ ᱵᱟᱦᱟ ᱢᱟᱱᱮ ᱪᱮᱫ ᱵᱟᱦᱟ ᱢᱟᱱᱮ ᱧᱮᱞᱚᱜᱼᱟ ᱵᱟᱦᱟ ᱜᱮ ᱟᱨᱟᱜ ᱜᱮ ᱯᱩᱬ ᱜᱮ ᱚᱱᱠᱟᱱ ᱵᱟᱦᱟ ᱥᱮ ᱟᱥᱚᱞ ᱵᱟᱦᱟ ᱫᱚ ᱨᱟᱥᱟ ᱪᱮᱫ ᱞᱮᱠᱟᱱᱟ ᱚᱱᱟ ᱨᱮᱱᱟᱜ ᱚᱱᱟ ᱵᱟᱦᱟ ᱨᱮᱱᱟᱜ ᱵᱷᱤᱛᱤᱨ ᱨᱟᱥᱟ ᱪᱮᱫᱞᱮᱠᱟ ᱥᱤᱵᱤᱞᱟ ᱥᱚᱲᱚᱢᱟ ᱚᱱᱟᱴᱟᱜ ᱚᱱᱮ ᱚᱱᱟᱴᱟᱜ ᱵᱟᱦᱟ ᱚᱠᱟᱴᱟᱜ ᱵᱟᱦᱟ

ᱦᱳᱭ ᱦᱳᱭ ᱟᱹᱰᱤ ᱱᱟᱯᱟᱭ ᱟᱫᱚ ᱥᱟᱹᱨᱤᱜᱮ ᱟᱹᱰᱤ ᱱᱟᱯᱟᱭ ᱡᱟᱦᱟᱸ ᱠᱚᱞᱤᱧ ᱠᱩᱠᱞᱤ ᱞᱤᱧ ᱫᱚᱦᱚᱞᱮᱫᱟ ᱵᱟᱰᱟᱭ ᱞᱟᱹᱜᱤᱫᱛᱮ ᱡᱚᱥ ᱛᱮᱫ ᱚᱱᱟ ᱫᱚ ᱟᱹᱰᱤ ᱴᱷᱤᱠ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ ᱟᱫᱚ ᱛᱟᱦᱞᱮ ᱡᱟᱦᱟᱸ ᱵᱮᱱ ᱢᱮᱱ ᱦᱚᱪᱮᱭᱫᱟ ᱟᱵᱮᱱ ᱞᱮᱠᱟ ᱡᱟᱦᱟᱸ ᱛᱤᱱᱟᱹᱜ ᱫᱮᱥᱼᱫᱤᱥᱚᱢ ᱨᱮᱱ ᱢᱟᱹᱡᱷᱤ ᱜᱚᱝᱠᱮ ᱠᱚ ᱢᱮᱱᱟᱜ ᱠᱚᱣᱟ ᱥᱟᱱᱟᱢ ᱠᱚᱜᱮ ᱱᱚᱣᱟ ᱠᱚ ᱟᱵᱮᱱᱟᱜ ᱫᱟᱭ ᱫᱟᱭᱤᱛᱛᱚ ᱨᱮᱞᱤᱧ ᱜᱤᱰᱤ ᱠᱟᱜ ᱠᱟᱱᱟ ᱥᱩᱨᱼᱥᱩᱯᱩᱨ ᱟᱹᱛᱩ ᱴᱚᱞᱟ ᱨᱮᱱ ᱥᱟᱱᱟᱢ ᱠᱚ ᱠᱟᱹᱴᱤᱡ ᱟᱵᱮᱱ ᱚᱱᱟ ᱠᱚ ᱥᱟᱸᱫᱮᱥ ᱤᱫᱤ ᱠᱟᱛᱮᱫ ᱵᱮᱱ ᱵᱩᱡᱷᱟᱹᱣᱟᱠᱚᱣᱟ ᱟᱨ ᱟᱨᱚ ᱫᱮᱥᱼᱫᱤᱥᱚᱢ ᱞᱮ ᱫᱟᱬᱟᱱ ᱠᱟᱱᱟ ᱥᱩᱥᱟᱹᱨᱤᱭᱟᱰ ᱠᱚ ᱚᱱᱠᱟᱜᱮ ᱥᱟᱱᱟᱢ ᱫᱤᱥᱚᱢ ᱨᱮᱜᱮ ᱟᱞᱮ ᱦᱚᱸ ᱯᱟᱥᱱᱟᱣᱟᱞᱮ ᱟᱨ ᱟᱯᱮ ᱦᱚᱸ ᱚᱱᱟ ᱯᱟᱥᱱᱟᱣ ᱨᱮ ᱜᱚᱲᱚ ᱮᱢᱟᱞᱮᱯᱮ ᱛᱚᱵᱮ ᱠᱷᱟᱱ ᱜᱮ ᱟᱵᱚᱣᱟᱜ ᱱᱚᱣᱟ ᱫᱚ ᱥᱟᱹᱜᱩᱱᱚᱜ ᱛᱟᱵᱚᱱᱟ ᱱᱚᱣᱟ ᱢᱮᱱ ᱠᱟᱛᱮᱫ ᱜᱮ ᱛᱤᱦᱤᱧ ᱞᱮᱠᱟᱛᱮᱫᱚ ᱜᱚᱝᱠᱮ ᱢᱟ ᱞᱟᱹᱭᱵᱮᱱ ᱦᱮᱸ ᱦᱮᱸ ᱦᱮᱸ ᱟᱪᱪᱷᱟ ᱦᱮᱸ ᱡᱚᱦᱟᱨ ᱜᱮ ᱟᱹᱞᱤᱧ ᱯᱟᱦᱴᱟ ᱠᱷᱚᱱ ᱦᱚᱸ ᱡᱚᱦᱟᱨ ᱜᱮ ᱢᱟᱱᱰᱤ ᱜᱚᱝᱠᱮ ᱡᱚᱦᱟᱨ ᱜᱮ ᱦᱮᱸ ᱡᱚᱦᱟᱨ ᱜᱮ